ᱦᱮᱸ ᱦᱮᱞᱳ ᱡᱚᱦᱟᱨ ᱜᱮ ᱦᱮᱸ ᱦᱳᱭ ᱫᱚᱠᱟᱱ ᱠᱟᱜ ᱜᱮᱭᱟᱞᱤᱧ ᱟᱹᱞᱤᱧ ᱠᱷᱩᱞᱟᱹᱣᱮᱫᱼᱟ ᱞᱤᱧ ᱥᱮᱛᱟᱜ ᱦᱚᱸᱞᱤᱧ ᱠᱷᱩᱞᱟᱹᱣᱮᱫᱼᱟ ᱥᱟᱛ ᱵᱟᱡᱮ ᱟᱨ ᱞᱤᱧ ᱠᱷᱩᱞᱟᱹᱣᱟ ᱥᱟᱲᱮ ᱫᱚᱥ ᱨᱮ ᱟᱨᱦᱚᱸ ᱫᱚ ᱮᱴᱟᱜ ᱡᱚᱦᱚᱜ ᱞᱤᱧ ᱠᱷᱩᱞᱟᱹᱣᱟ ᱦᱮᱸ ᱦᱳᱭ ᱡᱚᱢ ᱠᱚᱫᱚ ᱫᱚᱦᱚ ᱠᱟᱜ ᱠᱮᱭᱟ ᱡᱚᱛᱚ ᱞᱮᱠᱟᱱᱟᱜ ᱜᱮ ᱧᱟᱢᱚᱜᱼᱟ ᱵᱤᱥᱠᱩᱴ ᱠᱚ ᱪᱟᱱᱟᱪᱩᱨ ᱠᱚ ᱠᱮᱹᱠ ᱠᱚ ᱟᱹᱰᱤᱜᱟᱱ ᱦᱟᱱᱟ ᱱᱚᱣᱟᱞᱤᱧ ᱫᱚᱦᱚ ᱧᱚᱜ ᱠᱟᱜᱼᱟ ᱠᱚᱢ ᱫᱚ ᱤᱱᱟᱹᱜ ᱫᱚ ᱪᱟ ᱫᱚᱞᱤᱧ ᱤᱫᱤᱭᱟ ᱢᱤᱫ ᱠᱟᱯᱨᱮ ᱫᱚᱥ ᱴᱟᱠᱟ ᱦᱮᱸ ᱚᱱᱟ ᱦᱚᱸ ᱤᱱᱟᱹᱜ ᱠᱟᱛᱮᱱ ᱜᱮ ᱫᱚᱥ ᱴᱟᱠᱟ ᱜᱮ ᱟᱨ ᱮᱴᱟᱜᱟᱜ ᱠᱚᱫᱚ ᱡᱚᱢᱟᱜ ᱡᱟᱹᱱᱤᱡ ᱞᱤᱧ ᱤᱫᱤᱭᱮᱫᱼᱟ ᱵᱮᱥ ᱫᱷᱟᱨᱟᱣᱟᱜ ᱫᱚ ᱠᱩᱲᱤ ᱴᱟᱠᱟ ᱤᱱᱠᱟᱹ ᱫᱷᱟᱨᱟᱣᱟᱜ ᱫᱚ ᱫᱚᱥ ᱴᱟᱠᱟ ᱦᱳᱭ ᱪᱟ ᱱᱟᱥᱛᱟ ᱢᱟ ᱦᱩᱭᱩᱜ ᱜᱮᱭᱟ ᱤᱱᱟᱹᱜ ᱢᱟ ᱨᱮᱸᱜᱮᱡ ᱫᱚ ᱦᱮᱸ ᱦᱮᱸ ᱦᱮᱸ ᱦᱳᱭ ᱛᱚᱵᱮ ᱦᱤᱡᱩᱜ ᱯᱮ ᱱᱟᱦᱟᱸᱜ ᱛᱚᱵᱮ ᱟᱨ ᱪᱮᱫ ᱠᱚ ᱟᱨ ᱮᱴᱟᱜᱟᱜ ᱠᱚᱦᱚᱸ ᱫᱚᱨᱠᱟᱨ ᱪᱮ ᱵᱟᱝᱟ ᱦᱳᱭ ᱦᱳᱭ ᱦᱮᱸ ᱛᱮᱦᱮᱧ ᱢᱟ ᱥᱮᱛᱟᱜ ᱜᱮᱭᱟ ᱨᱮᱸᱜᱮᱡ ᱫᱚ ᱥᱮᱛᱟᱜ ᱦᱚᱸ ᱦᱮᱸ ᱟᱨ ᱥᱮᱛᱟᱜ ᱢᱟ ᱱᱟᱥᱛᱟᱜ ᱞᱮᱠᱟᱜᱮ ᱦᱮᱸ ᱦᱳᱭ ᱟᱹᱜᱩ ᱠᱚᱫᱚ ᱱᱚᱰᱮ ᱫᱚ ᱴᱷᱤᱠ ᱫᱷᱟᱨᱟ ᱮᱴᱟᱜ ᱨᱮᱫᱚ ᱰᱷᱮᱹᱨ ᱫᱷᱟᱨᱟ ᱟᱵᱚ ᱫᱚ ᱟᱵᱚ ᱞᱮᱠᱟ ᱟᱵᱚᱣᱟᱜ ᱫᱚᱠᱟᱱ ᱫᱚ ᱦᱮᱸ ᱦᱮᱸ ᱛᱚ ᱟᱫᱚ ᱛᱤᱦᱤᱧ ᱜᱟᱯᱟ ᱠᱚ ᱦᱳᱭ ᱜᱟᱯᱟ ᱵᱤᱱ ᱦᱤᱡᱩᱜᱼᱟ ᱛᱚᱵᱮ ᱦᱳᱭ ᱟᱪᱪᱷᱟ ᱴᱷᱤᱠ ᱜᱮᱭᱟ ᱛᱚᱵᱮ ᱠᱷᱩᱞᱟᱹᱣ ᱦᱟᱛᱟᱲ ᱠᱟᱜᱼᱟ ᱦᱟᱸᱜ ᱞᱤᱧ